ᱯᱚᱡᱮᱴᱤᱵ ᱯᱨᱚᱰᱟᱠᱴᱤ ᱤᱧ ᱫᱚ ᱤᱭᱟᱨ ᱨᱤᱝᱥ ᱤᱧ ᱦᱟᱛᱟᱣ ᱟᱠᱟᱫᱟ ᱪᱮᱫᱟᱜ ᱥᱮ ᱤᱧ ᱫᱚ ᱤᱭᱟᱨ ᱨᱤᱝᱥ ᱫᱚ ᱫᱚ ᱢᱮᱧ ᱠᱩᱥᱤᱭᱟᱜᱼᱟ ᱟᱞᱮ ᱵᱟᱡᱟᱨᱮ ᱟᱹᱰᱤ ᱠᱚᱢ ᱠᱚᱢ ᱫᱟᱢ ᱛᱮ ᱟᱹᱰᱤ ᱢᱚᱸᱡᱽ ᱤᱭᱟᱨ ᱨᱤᱝᱥ ᱧᱟᱢᱚᱜᱼᱟ ᱤᱧ ᱨᱮᱱ ᱥᱟᱱᱟᱢ ᱜᱟᱛᱮ ᱠᱚ ᱤᱭᱟᱨ ᱨᱤᱝᱥ ᱠᱚ ᱦᱚᱨᱚᱜᱟ ᱤᱭᱟᱨ ᱨᱤᱝᱥ ᱪᱷᱟᱲᱟ ᱥᱟᱡᱟᱣ ᱵᱟᱢ ᱧᱮᱞᱚᱜᱼᱟ ᱥᱟᱡ ᱥᱟᱯᱲᱟᱣ ᱨᱮ ᱤᱭᱟᱨ ᱨᱤᱝᱥ ᱫᱚ ᱞᱟᱜᱟᱜ ᱜᱮᱭᱟ ᱱᱮᱛᱟᱨ ᱫᱚ ᱢᱟᱞᱟ ᱵᱟᱠᱚ ᱦᱚᱨᱚᱜ ᱮᱫᱟ ᱠᱤᱱᱛᱩ ᱤᱭᱟᱨ ᱨᱤᱝᱥ ᱫᱚ ᱴᱷᱤᱠ ᱠᱚ ᱦᱚᱨᱚᱜ ᱮᱫ ᱜᱮᱭᱟ ᱤᱧ ᱫᱚ ᱚᱱᱠᱟᱱ ᱤᱭᱟᱨ ᱨᱤᱝᱥ ᱤᱧ ᱠᱩᱥᱤᱭᱟᱜᱼᱟ ᱡᱟᱦᱟᱸ ᱫᱚ ᱧᱮᱞ ᱡᱚᱝ ᱨᱮ ᱟᱹᱰᱤ ᱪᱮᱦᱮᱨᱟ ᱟᱨ ᱦᱚᱨᱚᱜ ᱨᱮᱫᱚ ᱨᱟᱣᱟᱞ ᱜᱮ ᱵᱩᱡᱩᱜᱼᱟ